ᱦᱮᱞᱳ ᱱᱤᱭᱟᱹ ᱠᱤ ᱢᱩᱨᱢᱩ ᱨᱮᱥᱴᱩᱨᱮᱱᱴ ᱠᱟᱱᱟ ᱤᱧ ᱢᱟᱱᱠᱚᱨ ᱠᱷᱚᱱ ᱥᱚᱨᱚᱥᱚᱛᱤᱧ ᱢᱮᱱᱫᱟ ᱤᱧ ᱡᱟᱦᱟᱸ ᱪᱟᱣᱢᱤᱱ ᱤᱧ ᱚᱰᱟᱨ ᱞᱮᱫᱟ ᱚᱱᱟ ᱥᱟᱶᱛᱮ ᱪᱟᱴᱱᱤ ᱥᱚᱥ ᱥᱮᱞᱟᱴ ᱡᱩᱫᱤ ᱯᱮ ᱥᱮᱞᱮᱫ ᱠᱮᱭᱟ ᱛᱚ ᱟᱹᱰᱤ ᱵᱮᱥ ᱦᱩᱭ ᱠᱚᱜᱼᱟ ᱚᱱᱟ ᱨᱮᱭᱟᱜ ᱵᱟᱹᱲᱛᱤ ᱪᱟᱨᱡᱽ ᱞᱟᱜᱟᱜᱼᱟ ᱟᱨ ᱟᱹᱰᱤ ᱞᱚᱜᱚᱱ ᱡᱩᱫᱤ ᱰᱮᱞᱤᱵᱷᱮᱨᱤ ᱯᱮ ᱮᱢ ᱠᱮᱭᱟ ᱛᱚ ᱟᱹᱰᱤ ᱱᱟᱯᱟᱭ ᱦᱩᱭ ᱠᱚᱜᱼᱟ